ᱱᱚᱣᱟ ᱟᱵᱚ ᱵᱷᱟᱨᱚᱛ ᱵᱷᱟᱨᱚᱛ ᱫᱤᱥᱚᱢᱨᱮ ᱦᱚᱭᱦᱤᱸᱥᱤᱫᱽ ᱯᱨᱚᱛᱮᱠ ᱡᱟᱭᱜᱟ ᱨᱮ ᱵᱷᱤᱱᱟᱹᱼᱵᱷᱤᱱᱟᱹ ᱢᱮᱱᱟᱜᱼᱟ ᱡᱟᱦᱟᱸ ᱥᱮᱫ ᱠᱚᱢ ᱠᱷᱟᱱ ᱡᱟᱦᱟᱸ ᱥᱮᱫ ᱫᱚ ᱫᱚᱢᱮ ᱦᱚᱭ ᱟᱨ ᱥᱤᱛᱩᱝ ᱦᱚᱸ ᱥᱤᱛᱩᱝ ᱮᱫᱟᱭ ᱟᱨ ᱱᱚᱣᱟ ᱞᱟᱹᱜᱤᱫ ᱩᱯᱟᱹᱭᱫᱚ ᱜᱚᱴᱟ ᱡᱟᱭᱜᱟᱨᱮ ᱫᱟᱨᱮᱠᱚ ᱞᱟᱜᱟᱣ ᱠᱟᱛᱮᱫ ᱜᱮ ᱥᱤᱛᱩᱝ ᱠᱷᱚᱱ ᱵᱚ ᱵᱟᱧᱪᱟᱣ ᱫᱟᱲᱮᱭᱟᱜᱼᱟ ᱥᱮ ᱥᱮ ᱟᱹᱰᱤ ᱠᱤᱪᱷᱩ ᱯᱨᱚᱡᱟᱵᱚᱨᱚᱱ ᱠᱚ ᱞᱟᱹᱜᱤᱫ ᱩᱯᱟᱹᱭ ᱵᱚᱱ ᱟᱹᱜᱩ ᱫᱟᱲᱮᱭᱟᱜᱼᱟ ᱟᱨ ᱦᱚᱭᱦᱤᱸᱥᱤᱫᱽ ᱦᱚᱸ ᱥᱟᱱᱟᱢ ᱡᱟᱭᱜᱟ ᱨᱮᱫᱚ ᱫᱚᱢᱮ ᱵᱟᱭ ᱦᱚᱭᱮᱫᱟ ᱪᱮᱫᱟᱜ ᱥᱮ ᱫᱟᱨᱮᱫᱚ ᱫᱟᱨᱮ ᱠᱚᱦᱚᱸ ᱵᱚᱱ ᱢᱟᱜ ᱪᱟᱵᱟᱭᱮᱫᱼᱟ ᱟᱨ ᱟᱹᱰᱤ ᱟᱭᱢᱟ ᱡᱟᱭᱜᱟ ᱨᱮ ᱫᱟᱨᱮᱠᱚ ᱵᱟᱵᱚ ᱨᱚᱦᱚᱭᱮᱫᱼᱟ ᱪᱮᱫᱟᱜ ᱥᱮ ᱚᱱᱟ ᱠᱚ ᱤᱭᱟᱹ ᱠᱟᱛᱮᱫ ᱜᱮ ᱦᱚᱨ ᱯᱨᱚᱛᱮᱠ ᱯᱨᱚᱛᱮᱠ ᱡᱟᱭᱜᱟ ᱨᱮ ᱱᱚᱣᱟ ᱨᱮᱱᱟᱜ ᱩᱯᱟᱹᱭ ᱵᱤᱥᱮᱥ ᱩᱯᱟᱹᱭ ᱫᱚ ᱫᱟᱨᱮᱠᱚ ᱨᱚᱦᱚᱭ ᱵᱟᱲᱟ ᱠᱟᱛᱮᱫ ᱜᱮ ᱵᱚᱫᱚᱞ ᱫᱟᱲᱮᱭᱟᱜᱼᱟ ᱟᱨ ᱟᱵᱚᱦᱚᱸ ᱥᱩᱨᱚᱪᱪᱷᱤᱛ ᱥᱩᱨᱚᱪᱪᱷᱤᱛ ᱯᱨᱚᱡᱟᱵᱚᱨᱚᱱ ᱵᱚᱱ ᱥᱚᱝᱠᱚᱴ ᱠᱷᱚᱱ ᱵᱚ ᱵᱟᱧᱪᱟᱣ ᱫᱟᱲᱮᱭᱟᱜᱼᱟ